ᱦᱮᱸ ᱳ

ᱳ

ᱦᱮᱸ ᱳ ᱚᱠᱟ ᱠᱷᱚᱱᱮᱢ ᱦᱮᱡᱽ ᱟᱠᱟᱱᱟᱢ ᱞᱟᱹᱭᱮᱫᱟᱢ ᱚᱠᱟ ᱠᱷᱚᱱᱮᱢ ᱦᱮᱡ ᱟᱠᱟᱱᱟ ᱞᱟᱹᱭ ᱠᱮᱫᱟᱢ ᱳ ᱦᱮᱸ

ᱦᱮᱸ ᱦᱮᱸ ᱦᱮᱸ ᱦᱮᱸ ᱳ ᱦᱮᱸ ᱞᱟᱹᱭᱢᱮ ᱟᱫᱚ ᱪᱮ ᱫᱮᱢ ᱢᱮᱱ ᱮᱫᱟ ᱤᱧᱟᱹᱜ ᱧᱩᱛᱩᱢ ᱫᱚ ᱥᱩᱵᱷᱚᱫᱨᱟ ᱦᱮᱸ ᱥᱩᱵᱷᱚᱫᱨᱟ ᱢᱩᱨᱢᱩ ᱟᱞᱮᱫᱚ ᱱᱚᱜᱚᱭ ᱱᱤᱭᱟᱹ ᱯᱷᱩᱞᱰᱟᱸᱜᱟ ᱟᱛᱩᱨᱮ

ᱟᱞᱮ ᱫᱚᱞᱮ ᱛᱟᱦᱮᱸᱱᱟ ᱯᱩᱱ ᱦᱚᱲ ᱤᱧ ᱡᱟᱶᱟᱭ ᱟᱨ ᱤᱧ ᱟᱨ ᱤᱧᱨᱮᱱ ᱵᱟᱨᱭᱟ ᱜᱤᱫᱽᱨᱟᱹ

ᱵᱟᱝ ᱵᱟᱝ ᱤᱧᱫᱚ ᱪᱮᱫᱦᱚᱸ ᱵᱟᱹᱧ ᱠᱟᱹᱢᱤᱭᱜᱮᱭᱟ ᱱᱚᱜᱚᱭ ᱚᱲᱟᱜ ᱠᱚᱨᱮᱱᱟᱜ ᱜᱤᱧ ᱠᱟᱹᱢᱤᱭ ᱜᱮᱭᱟ ᱦᱮᱸ ᱟᱞᱮᱫᱚ ᱥᱮ ᱥᱚᱨᱦᱟᱭᱫᱚ ᱥᱮᱭ ᱯᱩᱪᱤᱥ ᱛᱟᱹᱨᱤᱠᱷᱞᱮ ᱥᱚᱦᱨᱟᱭᱚᱜ ᱟ ᱥᱮᱭ ᱯᱩᱪᱤᱥᱮ ᱯᱳᱥ ᱚᱱᱠᱟ ᱯᱩᱪᱤᱥᱮ ᱯᱳᱥ ᱡᱟᱦᱟᱸ ᱦᱚᱲ ᱥᱚᱦᱨᱟᱭ ᱦᱮᱸ ᱯᱩᱪᱤᱥᱮ ᱯᱳᱥ ᱚᱠᱟᱠᱚᱫᱚ ᱚᱠᱟ ᱚᱠᱟ ᱡᱟᱭᱜᱟ ᱠᱚᱨᱮᱫᱚ ᱚᱱᱛᱮ ᱠᱟᱹᱞᱤ ᱯᱩᱡᱟᱹ ᱥᱩᱢᱟᱹᱭᱠᱩ ᱥᱚᱦᱨᱟᱭᱚᱜ ᱟ ᱜᱮᱭᱟ ᱥᱚᱦᱚᱨᱟᱭ ᱵᱚᱸᱜᱟᱜᱮ ᱟᱫᱚ ᱟᱞᱮᱫᱚ ᱱᱚᱛᱮᱫᱚ ᱱᱚᱜᱚᱭ ᱯᱷᱩᱞᱰᱟᱸᱜᱟ ᱟᱛᱩᱨᱮ ᱱᱚᱰᱮ ᱫᱚ ᱟᱞᱮᱫᱚ ᱯᱨᱚᱛᱷᱚᱢ ᱠᱷᱚᱡᱜᱤ ᱟᱞᱮᱫᱚ ᱟᱞᱮᱨᱮᱱᱦᱟᱯᱲᱟᱢ ᱦᱚᱲᱠᱩ ᱥᱮ ᱟᱞᱮᱨᱮᱱ ᱢᱟᱨᱮ ᱦᱚᱲᱠᱩ ᱞᱟᱦᱟᱛᱮᱱ ᱦᱚᱲᱠᱩ ᱟᱞᱮᱫᱚ ᱯᱩᱪᱤᱥᱮ ᱯᱳᱥᱠᱷᱚᱱ ᱜᱮᱞᱮ ᱥᱚᱦᱚᱨᱟᱭ ᱦᱤᱡᱩᱜ ᱠᱟᱱᱟ ᱦᱮᱸ ᱦᱮᱸ ᱟᱞᱮᱨᱮᱱ ᱢᱟᱺᱡᱷᱤ ᱦᱟᱲᱟᱢ ᱡᱟᱦᱟᱸᱭ ᱢᱮᱱᱟ ᱩᱱᱤᱜᱤᱭ ᱴᱷᱤᱠᱟ ᱯᱩᱪᱤᱥᱮ ᱯᱳᱥᱜᱮ ᱦᱮᱸ ᱟᱞᱮ ᱢᱚᱲᱮᱫᱤᱱ ᱢᱚᱲᱮᱫᱤᱱ ᱦᱩᱭᱩᱜ ᱛᱟᱞᱮᱭᱟ ᱢᱚᱲᱮᱫᱤᱱ ᱯᱚᱛᱷᱚᱢ ᱫᱤᱱ ᱦᱮᱸ ᱦᱮᱸ ᱢᱚᱲᱮᱫᱤᱱ ᱯᱚᱛᱷᱚᱢ ᱫᱤᱱᱫᱚ ᱚᱱᱮ ᱩᱢᱩᱜ ᱟᱞᱮ ᱛᱟᱨᱯᱚᱨᱮᱨ ᱫᱤᱱ ᱫᱚᱞᱮ ᱵᱚᱸᱜᱟᱱᱟ ᱥᱮᱫᱤᱱ ᱫᱚ ᱵᱚᱸᱜᱟ ᱦᱩᱭᱩᱜ ᱜᱮᱭᱟ ᱟᱨ ᱛᱟᱨᱯᱚᱨᱮ ᱫᱚ ᱥᱟᱨᱫᱤ ᱢᱟᱦᱟ ᱥᱮᱫᱤᱱ ᱫᱚ ᱮᱱᱮᱡ ᱥᱮᱨᱮᱧ ᱡᱚᱢᱧᱩ ᱠᱟᱛᱮᱫ ᱮᱱᱮᱡ ᱟᱞᱮ ᱛᱟᱨᱯᱚᱨᱮᱨ ᱫᱤᱱ ᱫᱚᱡᱟᱞᱮ ᱢᱚᱲᱮᱫᱤᱱ ᱯᱚᱛᱷᱚᱢ ᱨᱮᱫᱚ ᱚᱱᱮᱟᱞᱮ ᱚᱱᱟ ᱢᱟᱴᱨᱮ ᱯᱩᱡᱟᱹ ᱦᱩᱭᱩᱜ ᱜᱮᱭᱟ ᱚᱱᱟ ᱢᱟᱴᱨᱮᱞᱮ ᱵᱚᱸᱜᱟᱱᱟ ᱢᱟᱴᱨᱮ ᱟᱞᱮ ᱚᱱᱟ ᱟᱛᱩ ᱨᱮᱱ ᱡᱟᱦᱟᱸᱭ ᱠᱚᱲᱟ ᱦᱚᱯᱚᱱ ᱠᱩ ᱢᱮᱱᱟᱜ ᱠᱚᱣᱟᱜ ᱩᱱᱠᱩ ᱢᱟᱴᱨᱮ ᱚᱲᱟᱜ ᱚᱲᱟᱜ ᱪᱟᱣᱞᱤᱠᱩ ᱩᱴᱷᱟᱹᱣ ᱤᱫᱤᱭᱛᱮ ᱥᱤᱢᱠᱩᱠᱩ ᱚᱸᱰᱮᱠᱩ ᱥᱩᱲᱟᱹᱭ ᱛᱮᱠᱩ ᱥᱤᱢ ᱠᱩᱠᱩᱱᱟᱛᱮᱠᱩ ᱵᱚᱸᱜᱟᱭᱛᱮ ᱟᱫᱚ ᱥᱤᱢᱠᱩ ᱥᱩᱲᱟᱹᱭ ᱜᱮᱭᱟ ᱫᱤᱭᱮ ᱚᱱᱟ ᱤᱭᱟᱹ ᱠᱟᱛᱮᱫ ᱫᱤᱭᱮ ᱟᱹᱭᱩᱵ ᱵᱮᱞᱟ ᱠᱩ ᱦᱤᱡᱩᱜ ᱟ ᱚᱲᱟᱜ ᱚᱱᱟᱫᱚ ᱢᱟᱴ ᱵᱚᱸᱜᱟᱠᱩ ᱯᱩᱡᱟᱹ ᱟᱠᱩᱛᱮ ᱟᱫᱚᱠᱩ ᱦᱤᱡᱩᱜ ᱟ ᱦᱮᱸ ᱮᱱᱮᱡ ᱥᱮᱨᱮᱧ ᱦᱚᱸ ᱦᱮᱸ ᱮᱱᱮᱡ ᱥᱮᱨᱮᱧ ᱦᱮᱸ ᱢᱚᱲᱮᱫᱤᱱ ᱜᱮ ᱟᱫᱚ ᱯᱚᱛᱷᱚᱢ ᱩᱢᱫᱤᱱᱫᱚ ᱥᱮᱫᱤᱱ ᱫᱚ ᱥᱩᱨᱩᱜ ᱠᱟᱱᱟᱛᱚ ᱥᱮᱫᱤᱱ ᱫᱚ ᱵᱟᱝ ᱦᱩᱭᱩᱜ ᱜᱮᱭᱟ ᱟᱫᱚ ᱠᱤᱱᱛᱩ ᱥᱮᱫᱤᱱᱜᱮ ᱢᱟᱺᱡᱷᱤ ᱵᱟᱵᱟ ᱟᱞᱮᱨᱮᱱ ᱟᱛᱩ ᱦᱚᱲᱠᱩ ᱟᱛᱩ ᱠᱚᱨᱮᱱ ᱡᱟᱦᱟᱸᱭ ᱠᱩᱠᱩ ᱪᱟᱞᱟᱜ ᱜᱮᱭᱟ ᱢᱟᱴᱛᱮ ᱩᱱᱠᱩᱠᱩ ᱵᱚᱞᱮᱠᱩ ᱛᱩᱢᱫᱟᱜᱽ ᱴᱟᱢᱟᱠ ᱱᱤᱭᱮ ᱠᱩ ᱨᱩᱭ ᱜᱮᱭᱟ ᱥᱮᱫᱤᱱ ᱫᱚ ᱮᱭ ᱯᱚᱛᱷᱚᱢ ᱵᱚᱸᱜᱟ ᱦᱤᱞᱟᱹᱜ ᱫᱚ ᱵᱚᱸᱜᱟ ᱠᱟᱛᱮᱫ ᱛᱩᱯᱩ ᱯᱷᱟᱨᱪᱟ ᱠᱟᱛᱮᱫ ᱟᱞᱮᱫᱚᱞᱮ ᱦᱮᱸ ᱚᱲᱟᱜ ᱨᱮᱱ ᱡᱚᱛᱚ ᱦᱚᱲᱞᱮ ᱱᱮᱣᱛᱟ ᱠᱚᱣᱟ ᱠᱩᱲᱤ ᱜᱤᱫᱽᱨᱟᱹ ᱠᱩᱞᱮ ᱱᱮᱣᱛᱟ ᱠᱩᱜᱤᱠᱚᱣᱟ ᱥᱮ ᱥᱚᱦᱨᱟᱭ ᱫᱚ ᱟᱫᱚ ᱱᱤᱭᱟᱹᱫᱚ ᱟᱵᱩ ᱦᱚᱲᱟᱜ ᱢᱟᱨᱟᱝ ᱯᱚᱨᱚᱵ ᱠᱟᱱᱟ ᱥᱮ ᱟᱫᱚ ᱱᱚᱰᱮ ᱫᱚᱡᱚᱛᱚ ᱦᱚᱲ ᱜᱮᱞᱮ ᱱᱮᱣᱛᱟ ᱠᱩ ᱜᱮᱭᱟ ᱵᱚᱞᱛᱮ ᱜᱮᱞᱮ ᱠᱩᱲᱤ ᱠᱚᱫᱚ ᱱᱮᱣᱛᱟ ᱠᱚᱣᱟ ᱛᱟᱯᱚᱨᱮ ᱦᱟᱛᱚᱢ ᱠᱩ ᱩᱱᱠᱩ ᱠᱚᱞᱮ ᱱᱮᱣᱛᱟ ᱟᱹᱜᱩ ᱠᱚ ᱜᱮᱭᱟ

ᱦᱮᱸ ᱦᱮᱸ ᱦᱮᱸ ᱦᱮᱸ ᱠᱟᱴᱟ ᱠᱚᱠᱚ ᱟᱹᱨᱩᱯᱚᱜ ᱟ ᱯᱮᱲᱟᱜ ᱠᱩ ᱦᱮᱡᱞᱮᱱᱠᱷᱟᱡᱜᱤ ᱠᱟᱴᱟ ᱟᱹᱨᱩᱵ ᱠᱟᱛᱮᱫ ᱜᱤ ᱩᱱᱤ ᱫᱚᱞᱮ ᱟᱛᱟᱝ ᱫᱟᱨᱟᱢᱮᱭᱟ ᱦᱮᱡ ᱟᱠᱟᱱᱟᱭ ᱡᱮᱦᱮᱛᱩ ᱯᱮᱲᱟᱜ ᱟᱞᱮᱴᱷᱮᱱ ᱢᱚᱲᱮ ᱫᱤᱱ ᱨᱮ ᱚᱱᱟᱫᱚ ᱵᱚᱸᱜᱟᱜ ᱦᱤᱞᱟᱹᱜ ᱦᱚᱸ ᱚᱠᱚᱭ ᱫᱚᱠᱚ ᱦᱤᱡᱩᱜ ᱜᱮᱭᱟ ᱚᱠᱚᱭ ᱫᱚ ᱥᱟᱹᱨᱫᱤ ᱢᱟᱦᱟ ᱦᱤᱞᱟᱹᱜ ᱦᱩᱠᱩ ᱦᱤᱡᱩᱜ ᱜᱮᱭᱟ ᱦᱮᱸ ᱦᱮᱸ ᱥᱮᱫᱤᱱ ᱜᱮ ᱦᱮᱸ ᱦᱮᱸ

ᱞᱟᱥᱫᱤᱱ ᱫᱚ ᱚᱱᱟ ᱜᱟᱫᱚᱭ ᱦᱩᱭᱩᱜ ᱫᱚ ᱜᱟᱫᱚᱭ ᱠᱟᱛᱮᱫᱜᱟᱫᱚᱭ ᱟᱠᱩ ᱚᱲᱟᱜ ᱚᱲᱟᱜ ᱚᱱᱠᱟ ᱵᱩᱰᱷᱤ ᱠᱩ ᱢᱮᱱᱟᱜ ᱠᱚᱣᱟ ᱩᱱᱠᱩ ᱠᱩ ᱜᱟᱫᱚᱭᱟ ᱦᱮᱸ ᱚᱲᱟᱜ ᱚᱲᱟᱜ ᱪᱟᱣᱞᱮ ᱠᱩ ᱠᱷᱚᱭᱟᱠᱩ ᱥᱮᱨᱮᱧ ᱟᱠᱩ ᱛᱟᱯᱚᱨᱮ ᱚᱱᱠᱟ ᱠᱟᱛᱮᱜ ᱜᱤ ᱞᱟᱥᱫᱤᱱ ᱫᱚ ᱦᱩᱭᱩᱜ ᱟ ᱦᱮᱸ ᱚᱱᱠᱟ ᱠᱟᱛᱮᱫ ᱜᱤ ᱪᱟᱵᱟᱜ ᱟ ᱛᱟᱯᱚᱨᱮ ᱛᱚ ᱚᱱᱟ ᱯᱚᱥᱠᱷᱚᱡ ᱜᱮᱛᱚ ᱟᱵᱟᱨ ᱥᱟᱠᱨᱟᱛ ᱵᱚᱞᱚᱱᱟ ᱟᱫᱚ ᱥᱟᱠᱨᱟᱛ ᱠᱚᱛᱮ ᱯᱤᱴᱷᱟᱹᱠᱩ ᱰᱩᱸᱵᱩᱜ ᱠᱩ ᱦᱩᱭᱠᱟᱛᱮᱜ ᱟᱫᱚ ᱪᱟᱵᱟᱜ ᱟ ᱦᱮᱸ ᱵᱟᱝ ᱟᱞᱮᱫᱚ ᱮᱠᱴᱩ ᱚᱲᱟᱜ ᱨᱮᱜᱤᱞᱮ ᱮᱱᱮᱡ ᱜᱮᱭᱟ ᱦᱮᱸ ᱟᱹᱭᱩᱵ ᱞᱮᱱᱠᱷᱟᱡ ᱟᱞᱮᱫᱚ ᱛᱤᱠᱤᱱ ᱠᱷᱚᱡᱜᱤ ᱥᱟᱯᱲᱟᱣ ᱠᱟᱛᱮᱜ ᱜᱤ ᱛᱩᱢᱫᱟᱜ ᱴᱟᱢᱟᱠ ᱱᱤᱭᱮ ᱟᱞᱮ ᱟᱛᱩ ᱠᱚᱨᱮᱱ ᱠᱚᱲᱟᱠᱩ ᱩᱰᱩᱠ ᱠᱟᱛᱮᱫ ᱡᱚᱛᱚᱦᱚᱲ ᱟᱫᱚ ᱟᱞᱮᱫᱚ ᱠᱩᱲᱤᱦᱚᱲᱠᱩ ᱩᱰᱩᱠ ᱠᱟᱛᱮᱫ ᱟᱞᱮᱫᱚ ᱮᱠᱫᱚᱢ ᱧᱤᱫᱟᱹ ᱟᱴᱴᱟ ᱫᱷᱟᱹᱵᱤᱡᱞᱮ ᱮᱱᱮᱡ ᱟ ᱜᱚᱴᱟ ᱠᱩᱞᱦᱤᱞᱮ ᱮᱱᱮᱡ ᱟᱹᱪᱩᱨᱚᱜ ᱜᱮᱭᱟ ᱦᱮᱸ ᱦᱮᱸ ᱟᱞᱮᱫᱚ ᱢᱚᱲᱮ ᱫᱤᱱᱜᱮᱞᱮ ᱩᱰᱩᱠᱚᱜ ᱟ ᱦᱟᱺᱰᱤᱠᱩ ᱛᱟᱦᱮᱱᱟᱛᱚ ᱟᱫᱚ ᱠᱩ ᱧᱩᱭᱜᱮᱭᱟ ᱟᱫᱚ ᱚᱱᱟᱛᱮᱜᱤ ᱪᱟᱵᱟ ᱜᱚᱫᱚᱜ ᱜᱮᱭᱟ ᱦᱮᱸ ᱦᱮᱸ ᱵᱮᱥ ᱵᱮᱥ ᱦᱮᱸ ᱦᱮᱸ ᱦᱮᱸ ᱦᱮᱸ ᱦᱮᱸ ᱦᱮᱸ ᱴᱷᱤᱠᱜᱮᱭᱟ ᱵᱮᱥ ᱟᱵᱟᱨᱮᱢ ᱦᱮᱡ ᱵᱟᱲᱟᱜ ᱟ ᱦᱮᱸ ᱦᱮᱸ ᱴᱷᱤᱠᱜᱮᱭᱟ ᱦᱮᱸ ᱦᱮᱸ ᱴᱷᱤᱠᱜᱮᱭᱟ ᱵᱟᱝᱠᱷᱟᱡ ᱢᱤᱫᱫᱤᱱᱚᱜ ᱱᱚᱜᱚᱭ ᱛᱚ ᱥᱚᱦᱚᱨᱟᱭ ᱛᱚ ᱥᱮᱴᱮᱨ ᱦᱤᱡᱩᱜ ᱠᱟᱱᱟ ᱛᱟᱦᱚᱞᱮ ᱥᱚᱦᱚᱨᱟᱭ ᱨᱮᱜᱤ ᱦᱤᱡᱩᱜ ᱢᱮ ᱦᱮᱸ ᱴᱷᱤᱠᱜᱮᱭᱟ ᱦᱮᱸ ᱦᱮᱸ ᱴᱷᱤᱠᱜᱮᱭᱟ ᱦᱮᱸ ᱦᱮᱸ